ᱦᱮᱸ ᱦᱮᱞᱳ ᱦᱮᱸ ᱢᱟ ᱞᱟᱹᱭ ᱢᱮ ᱚᱠᱚᱭ ᱪᱚ ᱵᱟᱹᱧ ᱵᱩᱡᱷᱟᱹᱣ ᱞᱮᱫ ᱢᱮᱭᱟ ᱦᱮᱸ ᱦᱮᱸ ᱦᱮᱸ ᱦᱮᱸ ᱢᱟᱞᱫᱟ ᱨᱮᱱ ᱠᱟᱹᱱᱟᱹᱧ ᱦᱮᱸ ᱮᱱᱛᱮᱜ ᱟᱵᱚ ᱥᱟᱶᱛᱟ ᱟᱵᱚ ᱟᱹᱫᱤᱵᱟᱹᱥᱤ ᱥᱟᱶᱛᱟᱞ ᱥᱚᱢᱟᱡᱽ ᱨᱮᱢᱟ ᱮᱱᱛᱮᱜ ᱟᱹᱰᱤᱜᱟᱱ ᱯᱚᱨᱚᱵᱽ ᱜᱮ ᱢᱮᱱᱟᱜᱼᱟ ᱱᱤᱛᱚᱜ ᱱᱚᱸᱰᱮ ᱧᱮᱞ ᱞᱮᱠᱷᱟᱱ ᱟᱯᱮ ᱚᱱᱛᱮ ᱥᱮ ᱟᱞᱮ ᱱᱚᱛᱮ ᱥᱚᱨᱦᱟᱭ ᱠᱚ ᱥᱮ ᱵᱟᱦᱟ ᱠᱚ ᱟᱹᱰᱤ ᱜᱟᱱ ᱯᱚᱨᱚᱵᱽ ᱜᱮ ᱦᱮᱱᱟᱜ ᱛᱟᱵᱚᱱᱟ ᱡᱮᱢᱚᱱ ᱞᱟᱹᱭ ᱞᱮᱠᱷᱟᱱ ᱟᱹᱫᱤᱵᱟᱹᱥᱤᱭᱟᱜ ᱫᱚ ᱡᱚᱛᱚ ᱠᱷᱚᱱ ᱢᱟᱨᱟᱝ ᱯᱚᱨᱚᱵᱽ ᱥᱮ ᱡᱚᱛᱚᱠᱷᱚᱱ ᱦᱟᱹᱛᱤ ᱞᱮᱠᱟᱱ ᱚᱱᱟ ᱠᱚ ᱢᱮᱱᱟᱜᱼᱟ ᱥᱚᱨᱦᱟᱭ ᱡᱟᱦᱟᱸ ᱵᱚᱱ ᱧᱩᱛᱩᱢᱟᱜ ᱠᱟᱱ ᱥᱚᱨᱦᱟᱭ ᱯᱚᱨᱚᱵᱽ ᱡᱟᱦᱟᱸ ᱫᱚ ᱟᱵᱚ ᱨᱮᱱ ᱵᱚᱭᱦᱟ ᱢᱤᱥᱨᱟ ᱵᱚᱱ ᱢᱟᱸᱜᱟᱣ ᱠᱚᱣᱟ ᱟᱹᱰᱤ ᱨᱟᱹᱥᱠᱟᱹ ᱡᱚᱛᱚᱠᱷᱚᱱ ᱢᱟᱨᱟᱝ ᱯᱚᱨᱚᱵᱽ ᱡᱮᱢᱚᱱ ᱫᱤᱠᱩ ᱠᱚᱣᱟᱜ ᱫᱚ ᱫᱩᱨᱜᱟᱯᱩᱡᱟ ᱚᱱᱠᱟᱜᱮ ᱟᱵᱚ ᱟᱹᱫᱤᱵᱟᱹᱥᱤᱭᱟᱜ ᱫᱚ ᱥᱚᱨᱦᱟᱭ ᱥᱮ ᱟᱨᱦᱚᱸ ᱢᱮᱱᱟᱜ ᱛᱟᱵᱚᱱᱟ ᱵᱟᱦᱟ ᱵᱚᱸᱜᱟ ᱱᱟᱣᱟ ᱱᱟᱣᱟ ᱵᱟᱦᱟ ᱤᱭᱟᱹᱜᱼᱟ ᱡᱟᱱᱟᱢ ᱤᱭᱟᱹᱜ ᱛᱮ ᱯᱷᱳᱴᱮᱞᱚᱜᱼᱟ ᱚᱱᱟ ᱵᱟᱦᱟ ᱛᱮᱵᱚᱱ ᱵᱟᱦᱟ ᱵᱚᱸᱜᱟ ᱠᱟᱛᱮᱫ ᱟᱹᱰᱤᱜᱟᱱ ᱞᱮᱠᱼᱞᱟᱠᱪᱟᱨ ᱨᱮᱭᱟᱜ ᱠᱟᱹᱢᱤᱦᱚᱨᱟ ᱠᱚ ᱢᱮᱱᱟᱜ ᱛᱟᱵᱚᱱᱟ ᱟᱹᱰᱤᱜᱟᱱ ᱱᱚᱝᱠᱟ ᱮᱱᱛᱮᱜ ᱠᱟᱞᱪᱟᱨ ᱫᱚ ᱢᱮᱱᱟᱜ ᱛᱟᱵᱚᱱᱟ ᱡᱮᱢᱚᱱ ᱯᱨᱚᱛᱛᱮᱠ ᱡᱤᱱᱤᱥ ᱨᱮᱜᱮ ᱟᱵᱚᱣᱟᱜ ᱯᱨᱟᱠᱨᱤᱛᱤᱠ ᱥᱟᱛᱮᱜ ᱟᱹᱰᱤ ᱢᱤᱞ ᱢᱮᱱᱟᱜᱼᱟ ᱡᱮᱢᱚᱱ ᱚᱲᱟᱜ ᱡᱩᱫᱤ ᱵᱚᱱ ᱡᱩᱛᱟ ᱛᱟᱦᱞᱮ ᱵᱟᱦᱟ ᱵᱚᱸᱜᱟ ᱡᱟᱦᱟᱸ ᱵᱚᱱ ᱥᱟᱹᱲᱤᱢ ᱵᱚᱱ ᱫᱟᱵᱟ ᱚᱱᱟ ᱞᱟᱦᱟᱫᱚ ᱚᱲᱟᱜ ᱵᱟᱵᱚᱱ ᱡᱩᱛᱟ ᱥᱮ ᱧᱮᱞ ᱞᱮᱠᱷᱟᱱ ᱦᱩᱲᱩ ᱜᱮᱫ ᱥᱮ ᱦᱩᱲᱩ ᱨᱚᱦᱚᱭ ᱦᱩᱲᱩ ᱨᱚᱦᱚᱭ ᱞᱟᱦᱟᱨᱮ ᱮᱨᱚᱜ ᱡᱩᱫᱤ ᱵᱟᱵᱚᱱ ᱯᱩᱡᱟᱹ ᱞᱮᱠᱷᱟᱱ ᱦᱩᱲᱩ ᱵᱟᱵᱚᱱ ᱟᱯᱷᱚᱨᱟ ᱜᱟᱹᱪᱷᱤ ᱥᱮ ᱵᱟᱵᱚᱱ ᱨᱚᱦᱚᱭᱟ ᱱᱚᱝᱠᱟ ᱟᱹᱰᱤᱜᱟᱱ ᱢᱮᱱᱟᱜᱼᱟ ᱚᱱᱟ ᱠᱚᱫᱚ ᱟᱵᱚ ᱦᱮᱸ ᱢᱟᱱᱟᱣ ᱟᱹᱜᱩᱭᱫᱟᱞᱮ ᱛᱚᱵᱮ ᱠᱤᱪᱷᱩ ᱮᱱᱦᱚᱸ ᱯᱟᱥᱮᱡ ᱦᱤᱨᱤᱡ ᱯᱟᱹᱥᱤᱨ ᱦᱮᱱᱟᱜᱼᱟ ᱦᱟᱲᱟᱢ ᱦᱚᱲ ᱠᱚ ᱯᱟᱥᱮᱡ ᱵᱟᱠᱚ ᱞᱟᱹᱭ ᱛᱤᱭᱳᱜ ᱪᱟᱵᱟᱣ ᱠᱟᱜ ᱞᱮᱭᱟ ᱮᱱᱦᱚᱸ ᱟᱞᱮ ᱞᱮ ᱪᱮᱥᱴᱟᱭᱫᱟ ᱚᱠᱟ ᱠᱚ ᱛᱤᱱᱟᱹᱜ ᱜᱟᱱᱞᱮ ᱱᱟᱯᱟᱭ ᱛᱮᱞᱮ ᱡᱟᱛᱮ ᱡᱚᱛᱚ ᱦᱚᱲᱟᱜ ᱢᱤᱫᱚᱜ ᱢᱟᱥᱮ ᱥᱮ ᱥᱟᱹᱦᱤ ᱜᱷᱚᱴᱚᱱᱟ ᱡᱟᱛᱮ ᱞᱮ ᱛᱩᱢᱟᱹᱞ ᱨᱟᱠᱟᱵ ᱫᱟᱲᱮᱜ ᱢᱟ ᱦᱮᱸ ᱦᱮᱸ ᱥᱚᱨᱠᱟᱨ ᱢᱟ ᱱᱤᱛᱚᱜ ᱫᱷᱟᱹᱵᱤᱡ ᱛᱮᱢᱟ ᱵᱟᱭ ᱢᱟᱱᱟᱣ ᱵᱟᱛᱟᱣ ᱟᱫᱚ ᱟᱵᱚ ᱟᱹᱫᱤᱵᱟᱹᱥᱤᱜᱮ ᱟᱵᱚᱨᱮᱱ ᱡᱟᱦᱟᱸ ᱢᱟᱭᱟᱢ ᱡᱤᱣᱤ ᱦᱚᱸ ᱪᱟᱞᱟᱣ ᱟᱠᱟᱱ ᱛᱟᱹᱠᱤᱱᱟ ᱡᱟᱦᱟᱸ ᱟᱵᱚᱣᱟᱜ ᱚᱛ ᱦᱟᱥᱟ ᱵᱟᱧᱪᱟᱣ ᱞᱟᱹᱜᱤᱫ ᱛᱮ ᱱᱚᱣᱟ ᱟᱵᱚ ᱠᱚᱨᱮᱱ ᱱᱤᱛᱚᱜ ᱜᱚᱴᱟ ᱫᱤᱥᱚᱢ ᱨᱮᱱ ᱦᱚᱲ ᱵᱟᱰᱟᱭ ᱦᱚᱪᱚ ᱟᱹᱰᱤ ᱞᱟᱹᱠᱛᱤ ᱠᱟᱱ ᱜᱮᱭᱟ ᱚᱱᱟ ᱞᱟᱹᱜᱤᱫ ᱛᱮ ᱟᱞᱮ ᱱᱚᱸᱰᱮ ᱢᱟᱞᱫᱟ ᱨᱮᱦᱚᱸ ᱥᱮ ᱜᱚᱴᱟ ᱫᱤᱥᱚᱢ ᱨᱮ ᱧᱮᱞ ᱞᱮᱠᱷᱟᱱ ᱦᱚᱸ ᱟᱹᱰᱤᱜᱟᱱ ᱯᱨᱳᱜᱽᱨᱟᱢ ᱠᱚ ᱦᱩᱭ ᱦᱚᱪᱚᱭᱮᱜ ᱠᱟᱱ ᱛᱟᱦᱮᱸᱫ ᱟᱞᱮ ᱦᱚᱸ ᱯᱨᱚᱛᱛᱮᱠ ᱟᱹᱛᱩ ᱨᱮᱥᱮ ᱯᱨᱚᱛᱛᱮᱠ ᱱᱚᱝᱠᱟ ᱞᱟᱹᱴᱩ ᱞᱟᱹᱴᱩ ᱯᱨᱳᱜᱽᱨᱟᱢ ᱮᱞᱟᱠᱟ ᱵᱮᱥᱮᱥ ᱨᱮᱞᱮ ᱦᱩᱭ ᱦᱚᱪᱚᱭᱫᱟ ᱡᱟᱛᱮ ᱡᱚᱱᱚ ᱡᱟᱜᱚᱨᱚᱱ ᱦᱩᱭᱩᱜ ᱢᱟ ᱡᱮ ᱟᱵᱚᱨᱮᱱ ᱟᱹᱫᱤᱵᱟᱹᱥᱤ ᱦᱚᱸ ᱵᱨᱤᱴᱤᱥ ᱵᱤᱨᱩᱫᱷ ᱨᱮᱥᱮ ᱡᱟᱭᱜᱟ ᱡᱚᱢᱤ ᱵᱟᱧᱪᱟᱣ ᱞᱟᱹᱜᱤᱫ ᱠᱚ ᱞᱟᱹᱲᱦᱟᱹᱭ ᱞᱮᱱᱟ ᱛᱳ ᱟᱞᱮ ᱦᱚᱸ ᱟᱸᱥ ᱞᱮ ᱫᱚᱦᱚᱭᱫᱟ ᱱᱚᱝᱠᱟ ᱡᱟᱛᱮ ᱥᱟᱱᱟᱢ ᱦᱚᱲ ᱴᱷᱮᱱ ᱯᱳᱸᱣᱪᱷᱟᱜ ᱢᱟ ᱟᱫᱚ ᱟᱯᱮ ᱚᱱᱛᱮ ᱛᱟᱦᱞᱮ ᱥᱤᱫᱩ ᱠᱟᱹᱱᱩ ᱯᱮ ᱢᱟᱱᱟᱣᱮᱫ ᱠᱟᱱ ᱜᱮᱭᱟ ᱛᱚ ᱛᱤᱨᱤᱥᱮ ᱡᱩᱱ ᱦᱚᱸ ᱟᱨ ᱦᱮᱸ ᱦᱮᱸ ᱦᱮᱸ ᱴᱷᱤᱠ ᱴᱷᱤᱠ ᱠᱟᱛᱷᱟ ᱠᱟᱱᱟ ᱥᱟᱹᱨᱤᱜᱮ ᱱᱚᱣᱟ ᱠᱚᱫᱚ ᱟᱹᱰᱤᱜᱮ ᱞᱟᱹᱠᱛᱤ ᱠᱟᱱ ᱜᱮᱭᱟ ᱟᱪᱪᱷᱟ ᱢᱟ ᱦᱤᱡᱩᱜ ᱛᱟᱵᱚᱱ ᱯᱮ ᱟᱞᱮ ᱥᱮᱫ ᱦᱚᱸ ᱱᱚᱝᱠᱟ ᱦᱩᱞ ᱢᱟᱦᱟ ᱢᱟ ᱜᱚᱴᱟᱜᱮ ᱢᱤᱫ ᱥᱟᱛᱮᱫ ᱢᱤᱞᱟᱹᱜ ᱠᱟᱱ ᱟᱫᱚ ᱮᱢᱱᱤ ᱱᱚᱝᱠᱟ ᱡᱟᱦᱟᱱᱟᱜ ᱡᱟᱜᱽᱣᱟᱨ ᱥᱚᱢᱟᱡᱽ ᱥᱚᱪᱮᱛᱚᱱ ᱞᱮᱠᱟ ᱦᱤᱥᱟᱹᱵᱽ ᱛᱮ ᱡᱩᱫᱤ ᱦᱤᱡᱩᱜ ᱛᱟᱵᱚᱱᱟ ᱛᱟᱦᱞᱮ ᱯᱷᱳᱱᱤᱧᱟᱯᱮ ᱦᱟᱸᱜ ᱡᱟᱛᱮ ᱟᱪᱪᱷᱟ ᱴᱷᱤᱠ ᱜᱮᱭᱟ ᱢᱟ ᱛᱟᱦᱞᱮ ᱦᱮᱸ ᱦᱮᱸ ᱴᱷᱤᱠ ᱜᱮᱭᱟ ᱦᱮᱸ